ᱱᱚᱣᱟ ᱵᱟᱸᱠᱩᱲᱟ ᱡᱮᱞᱟᱨᱮ ᱡᱩᱣᱟᱹᱱ ᱠᱚ ᱢᱮᱱᱟᱜ ᱠᱚᱣᱟ ᱱᱩᱠᱩᱣᱟᱝ ᱠᱟᱹᱢᱤ ᱫᱚ ᱱᱤᱛᱚᱝ ᱫᱚ ᱵᱮᱠᱟᱨ ᱜᱮᱭᱟ ᱠᱚ ᱵᱟᱝ ᱠᱟᱹᱢᱤ ᱫᱚ ᱦᱩᱭᱩᱜ ᱠᱟᱱᱟ ᱟᱛᱳ ᱴᱚᱞᱟ ᱠᱚᱨᱮᱜ ᱠᱟᱹᱢᱤ ᱚᱠᱚᱭ ᱫᱚ ᱚᱠᱟ ᱦᱟᱥᱟ ᱠᱷᱟᱹᱫᱟᱹᱱ ᱨᱮ ᱠᱟᱹᱢᱤ ᱮᱫᱟᱭ ᱚᱠᱚᱭ ᱫᱚ ᱦᱳᱲᱳ ᱱᱚᱜᱼᱚᱭ ᱵᱤᱞᱤ ᱦᱮᱡ ᱮᱱᱟ ᱦᱳᱲᱳ ᱠᱚᱠᱚ ᱤᱨᱟ ᱱᱤᱭᱟᱹ ᱠᱚᱜᱮ ᱩᱱᱠᱩᱣᱟᱝ ᱮᱠᱷᱚᱱ ᱨᱩᱡᱤ ᱨᱳᱡᱜᱟᱨ ᱨᱮᱭᱟᱜ ᱨᱟᱥᱛᱟ ᱫᱚ ᱢᱮᱱᱟᱜᱼᱟ ᱟᱨ ᱠᱤᱪᱷᱩ ᱠᱤᱪᱷᱩ ᱢᱮᱱᱟᱜ ᱠᱟᱜ ᱠᱚᱣᱟ ᱱᱩᱠᱩ ᱫᱚᱠᱚ ᱢᱳᱴᱟᱢᱩᱴᱤ ᱵᱟᱦᱨᱮ ᱥᱮᱫ ᱠᱟᱹᱢᱤ ᱦᱚᱸᱠᱚ ᱪᱟᱞᱟᱜ ᱠᱟᱱ ᱜᱮᱭᱟ ᱚᱠᱚᱭ ᱫᱚ ᱪᱮᱱᱱᱟᱭ ᱪᱟᱞᱟᱜ ᱠᱟᱱᱟ ᱚᱠᱚᱭ ᱫᱚ ᱜᱩᱡᱽᱨᱟᱴᱮ ᱪᱟᱞᱟᱜ ᱠᱟᱱᱟ ᱚᱠᱚᱭ ᱫᱤᱞᱞᱤ ᱢᱩᱢᱵᱟᱭ ᱦᱚᱜᱼᱚᱭ ᱱᱚᱝᱠᱟ ᱠᱟᱛᱮᱜ ᱡᱤᱭᱚᱱ ᱠᱚᱠᱚ ᱠᱷᱟᱸᱰᱟᱣ ᱮᱫᱟ ᱟᱨ ᱡᱟᱦᱟᱸᱭᱟᱜ ᱚᱲᱟᱜ ᱠᱚᱨᱮ ᱫᱚ ᱠᱤᱪᱷᱩ ᱠᱤᱪᱷᱩ ᱠᱟᱹᱴᱤᱡ ᱠᱚ ᱠᱮᱴᱮᱡ ᱠᱮᱴᱮᱡ ᱧᱚᱜ ᱜᱮᱭᱟ ᱡᱮᱢᱚᱱ ᱚᱞᱚᱜ ᱯᱟᱲᱦᱟᱣ ᱫᱤᱠ ᱫᱤᱭᱮ ᱠᱤᱪᱷᱩ ᱫᱚᱠᱚ ᱮᱢ ᱥᱚᱦᱚᱫ ᱫᱟᱲᱮᱭᱟᱠᱚ ᱠᱟᱱᱟ ᱩᱱᱠᱩ ᱫᱚ ᱠᱮ ᱠᱚᱫᱚ ᱯᱟᱲᱦᱟᱜ ᱠᱟᱱ ᱜᱮᱭᱟ ᱱᱚᱝᱠᱟ ᱠᱟᱛᱮᱜ ᱜᱮ ᱵᱟᱸᱠᱩᱲᱟ ᱠᱚᱲᱟ ᱜᱤᱫᱽᱨᱟᱹ ᱠᱚᱫᱚ ᱱᱤᱛᱚᱝ ᱢᱮᱱᱟᱜ ᱠᱟᱜ ᱠᱚᱣᱟ ᱱᱤᱭᱟᱹ ᱵᱟᱹᱲᱛᱤ ᱠᱤᱪᱷᱩ ᱨᱳᱡᱤ ᱨᱳᱡᱽᱜᱟᱨ ᱨᱮᱭᱟᱜ ᱨᱟᱥᱛᱟ ᱫᱚ ᱮᱠᱷᱚᱱ ᱚᱱᱟ ᱫᱚ ᱵᱟᱹᱱᱩᱜ ᱛᱟᱠᱚᱣᱟ

ᱟᱨ ᱱᱩᱠᱩ ᱮᱠᱷᱚᱱ ᱠᱟᱹᱢᱤ ᱫᱚ ᱟᱨᱚ ᱟᱭᱢᱟ ᱞᱮᱠᱟᱱ ᱠᱟᱹᱢᱤ ᱢᱮᱱᱟᱜ ᱠᱟᱫᱟ ᱢᱮᱱᱟᱜ ᱫᱚ ᱠᱤᱱᱛᱩ ᱩᱱᱠᱩ ᱥᱮᱭᱨᱚᱠᱚᱢ ᱠᱟᱹᱢᱤ ᱨᱟᱥᱛᱟ ᱨᱮ ᱵᱟᱠᱚ ᱥᱮᱱ ᱫᱟᱲᱮᱭᱟᱜ ᱠᱟᱱᱟ ᱚᱱᱟ ᱦᱟᱥᱟ ᱵᱟᱹᱲᱛᱤ ᱪᱟᱥ ᱠᱚᱦᱚᱸ ᱴᱷᱤᱠ ᱴᱷᱟᱠ ᱵᱟᱝ ᱦᱩᱭᱩᱜ ᱠᱟᱱᱟ ᱥᱮᱨᱢᱟ ᱫᱟᱜᱮ ᱡᱟᱹᱲᱤ ᱞᱮᱠᱷᱟᱱ ᱳᱭ ᱱᱩᱠᱩ ᱫᱚ ᱠᱤᱪᱷᱩ ᱫᱚᱠᱚ ᱠᱟᱹᱢᱤ ᱫᱟᱲᱮᱭᱟᱜ ᱠᱮᱭᱟ